ᱩᱱᱫᱤᱱ ᱨᱮ ᱛᱮᱦᱮᱸᱧ ᱞᱟᱹᱜᱤᱫ ᱚᱠᱛᱚ ᱫᱚ ᱵᱟᱱᱩᱜᱼᱟ ᱛᱚ ᱤᱧ ᱜᱚᱜᱚ ᱤᱧ ᱵᱩᱰᱤᱜᱚ ᱛᱟᱠᱚ ᱡᱚᱠᱷᱚᱱ ᱠᱚ ᱥᱮᱹᱨᱮᱹᱧ ᱮᱫ ᱛᱟᱦᱮᱸ ᱩᱱᱠᱩ ᱴᱷᱮᱱ ᱠᱷᱚᱱ ᱜᱤᱧ ᱪᱮᱫ ᱟᱠᱟᱫᱟ